ᱟᱞᱮ ᱟᱹᱛᱩ ᱨᱮᱫᱚ ᱱᱚᱝᱠᱟᱹ ᱢᱟᱱᱮ ᱦᱩᱲᱩ ᱠᱚᱞᱮ ᱨᱚᱦᱚᱭ ᱵᱟᱲᱟᱭᱟ ᱦᱩᱲᱩ ᱠᱚ ᱥᱚᱵᱡᱤ ᱠᱚ ᱦᱟᱱᱟ ᱱᱤᱭᱟᱹ ᱠᱚᱞᱮ ᱪᱟᱥ ᱵᱟᱲᱟᱭ ᱜᱮᱭᱟ ᱦᱮᱸ ᱡᱟᱦᱟᱸ ᱠᱚᱨᱮ ᱫᱟᱜ ᱵᱟᱝ ᱛᱟᱦᱮᱸᱱᱟ ᱚᱱᱟ ᱠᱚᱨᱮ ᱵᱚᱪᱷᱚᱨ ᱨᱮ ᱢᱤᱫ ᱰᱷᱟᱣ ᱜᱮ ᱟᱨ ᱫᱟᱜ ᱛᱟᱦᱮᱸᱱᱟ ᱚᱱᱟ ᱠᱷᱮᱛ ᱠᱚᱨᱮ ᱫᱚ ᱵᱟᱨ ᱫᱷᱟᱣ ᱞᱮ ᱨᱚᱦᱚᱭᱟ ᱟᱨ ᱥᱚᱵᱡᱤ ᱠᱚᱞᱮ ᱨᱚᱦᱚᱭ ᱵᱟᱲᱟᱭᱟ ᱟᱞᱩ ᱠᱚ ᱮᱢᱟᱱ ᱠᱚ ᱚᱱᱟ ᱠᱚ ᱟᱹᱠᱷᱟᱨᱤᱧ ᱵᱟᱲᱟᱭᱟ ᱤᱱᱟ ᱤᱠᱷᱟᱹ ᱛᱮᱦᱚᱸ ᱯᱚᱭᱥᱟ ᱫᱚ ᱦᱩᱭᱩᱜ ᱜᱮᱭᱟ ᱠᱤᱪᱷᱩ ᱫᱚ ᱚ ᱟᱨ ᱚᱞᱚᱜ ᱯᱟᱲᱦᱟᱣ ᱠᱚᱫᱚ ᱚᱱᱠᱟᱱ ᱠᱚ ᱢᱮᱱᱟᱜ ᱠᱚᱣᱟ ᱠᱤᱪᱷᱩ ᱜᱟᱱ ᱛᱳ ᱩᱱᱠᱩ ᱠᱚᱫᱚ ᱡᱚᱛᱚ ᱠᱚ ᱪᱟᱹᱠᱨᱤ ᱠᱚ ᱠᱚ ᱧᱟᱢ ᱵᱟᱲᱟᱣᱟᱠᱟᱫᱟ ᱩᱱᱠᱩ ᱠᱚᱫᱚ ᱠᱟᱹᱢᱤ ᱠᱚ ᱠᱚ ᱥᱮᱱ ᱵᱟᱲᱟᱜᱼᱟ ᱚᱱᱟ ᱱᱮᱛᱟᱨ ᱫᱚ ᱞᱚᱡ ᱠᱚ ᱵᱮᱱᱟᱜ ᱠᱟᱱᱟ ᱚᱱᱟ ᱠᱚᱨᱮᱫ ᱜᱮ ᱪᱟᱞᱟᱣ ᱵᱟᱲᱲᱟᱜ ᱟᱠᱚ ᱟᱨ ᱰᱷᱟᱞᱟᱭ ᱠᱟᱹᱢᱤ ᱠᱚ ᱮᱢᱟᱱ ᱠᱚ ᱥᱚᱲᱚᱠ ᱠᱚ ᱟᱨ ᱵᱟᱝ ᱥᱳᱢᱚᱭ ᱫᱚ ᱥᱟᱦᱟᱱ ᱠᱚ ᱠᱚ ᱟᱹᱠᱷᱟᱨᱤᱧ ᱵᱟᱲᱟᱭᱟ ᱛᱮᱨᱮᱞ ᱠᱚ ᱛᱟᱨᱚᱯ ᱠᱚ ᱠᱚ ᱟᱹᱠᱷᱟᱨᱤᱧ ᱵᱟᱲᱟᱭᱟ ᱟᱪᱪᱷᱟ ᱴᱷᱤᱠ ᱜᱮᱭᱟ